ᱤᱧᱟᱹᱜ ᱜᱷᱟᱨᱚᱸᱡᱽ ᱨᱮ ᱤᱧ ᱵᱮᱜᱚᱨ ᱤᱧ ᱵᱮᱜᱚᱨ ᱤᱧ ᱵᱷᱟᱭ ᱵᱟᱵᱟ ᱞᱟᱹᱜᱤᱫᱼᱮ ᱜᱚᱨᱚᱡᱚᱜᱼᱟ ᱱᱤᱛᱳᱜ ᱢᱟᱨᱠᱮᱹᱴ ᱨᱮᱢᱟ ᱥᱚᱵᱽᱡᱤ ᱥᱟᱠᱼᱥᱚᱵᱽᱡᱤ ᱠᱚ ᱟᱹᱰᱤ ᱫᱟᱢ ᱚᱱᱟᱛᱮ ᱟᱹᱞᱤᱧ ᱵᱟᱱᱟᱨ ᱵᱚᱭᱦᱟ ᱛᱟᱹᱞᱤᱧ ᱥᱚᱞᱦᱟ ᱜᱚᱴᱟ ᱠᱮᱫᱟ ᱡᱮ ᱩᱛᱩ ᱛᱮᱭᱟᱜ ᱠᱚ ᱮᱢᱟᱱ ᱛᱮᱱ ᱠᱚ ᱠᱤᱨᱤᱧ ᱢᱟ ᱟᱹᱰᱤ ᱜᱮ ᱫᱟᱢ ᱪᱟᱵᱟᱭᱱᱟ ᱚᱱᱟᱛᱮ ᱟᱞᱮᱭᱟᱜ ᱵᱟᱲᱜᱮ ᱨᱮ ᱫᱚᱥ ᱠᱟᱴᱷᱟ ᱚᱛ ᱨᱮ ᱟᱭᱢᱟ ᱜᱚᱴᱮᱱ ᱥᱚᱵᱽᱡᱤ ᱞᱤᱧ ᱵᱟᱜᱟᱱ ᱠᱮᱫᱟ ᱟᱹᱞᱩ ᱵᱮᱸᱜᱟᱲ ᱯᱮᱸᱭᱟᱡᱽ ᱨᱟᱹᱥᱩᱱ ᱚᱱᱟ ᱠᱚᱞᱤᱧ ᱵᱟᱜᱟᱱ ᱠᱮᱫᱟ ᱟᱨ ᱵᱟᱜᱟᱱ ᱠᱟᱛᱮᱫ ᱪᱟᱨᱤᱫᱤᱠᱮ ᱞᱤᱧ ᱮᱥᱮᱫ ᱠᱮᱫᱟ ᱚᱱᱟ ᱠᱚ ᱮᱥᱮᱫ ᱠᱟᱛᱮᱫ ᱟᱹᱞᱤᱧ ᱵᱟᱱᱟ ᱦᱚᱲ ᱛᱮᱞᱤᱧ ᱠᱟᱹᱢᱤᱭᱟ ᱟᱹᱰᱤ ᱢᱚᱡᱽᱞᱤᱧ ᱦᱟᱨᱟ ᱠᱮᱫᱟ ᱛᱚ ᱤᱧ ᱵᱟᱹᱧ ᱛᱟᱦᱮᱱ ᱠᱷᱟᱱ ᱤᱧ ᱵᱚᱭᱦᱟᱭ ᱛᱟᱦᱮᱱᱟ ᱩᱱᱤ ᱚᱱᱟ ᱠᱚ ᱵᱟᱜᱟᱱ ᱠᱚ ᱩᱱᱤ ᱠᱚᱭ ᱠᱟᱹᱢᱤ ᱵᱟᱲᱟᱭᱟ ᱟᱨ ᱡᱩᱫᱤ ᱵᱟᱱᱟ ᱦᱚᱲᱞᱤᱧ ᱛᱟᱦᱮᱱ ᱠᱷᱟᱱ ᱵᱟᱱᱟ ᱦᱚᱲ ᱜᱮᱞᱤᱧ ᱠᱟᱹᱢᱤᱭᱟ ᱛᱚ ᱵᱟᱱᱟ ᱦᱚᱲ ᱛᱮᱞᱤᱧ ᱠᱟᱹᱢᱤ ᱞᱮᱠᱷᱟᱱ ᱥᱮᱛᱟᱜ ᱫᱤᱱᱟᱹᱢ ᱦᱤᱞᱟᱹᱜ ᱢᱤᱫ ᱜᱷᱚᱱᱴᱟ ᱠᱟᱛᱮᱫ ᱞᱤᱧ ᱠᱟᱹᱢᱤ ᱞᱮᱠᱷᱟᱱ ᱜᱮ ᱚᱱᱟ ᱠᱚᱞᱤᱧ ᱠᱚᱵᱷᱟᱨ ᱤᱫᱤᱠᱟᱜ ᱠᱟᱱᱟ ᱚᱱᱟ ᱠᱚ ᱤᱝᱠᱟ ᱤᱝᱠᱟ ᱛᱮ ᱟᱹᱰᱤ ᱠᱟᱡᱟᱠ ᱞᱤᱧ ᱦᱟᱨᱟ ᱠᱮᱫᱟ ᱟᱹᱰᱤ ᱢᱚᱡᱽ ᱞᱤᱧ ᱵᱟᱜᱟᱱ ᱞᱤᱧ ᱵᱮᱱᱟᱣ ᱠᱮᱫᱟ ᱥᱚᱵᱽᱡᱤ ᱮᱱᱠᱷᱟᱱ ᱫᱚ ᱢᱟᱨᱠᱮᱹᱴ ᱨᱮ ᱟᱹᱞᱤᱧ ᱥᱚᱵᱽᱡᱤ ᱠᱤᱨᱤᱧ ᱦᱚᱸ ᱵᱟᱝ ᱦᱩᱭᱩᱜ ᱛᱟᱞᱤᱧᱟ ᱚᱲᱟᱜ ᱨᱮ ᱥᱚᱵᱽᱡᱤ ᱡᱩᱫᱤ ᱚᱱᱟ ᱵᱟᱜᱟᱱ ᱢᱚᱡᱽ ᱞᱮᱱ ᱧᱚᱜ ᱞᱮᱱ ᱠᱷᱟᱱ ᱚᱱᱟ ᱛᱮᱞᱤᱧ ᱚᱲᱟᱜ ᱨᱮᱦᱚᱸ ᱡᱚᱢ ᱦᱩᱭᱩᱜ ᱠᱟᱱ ᱛᱟᱞᱮᱭᱟ ᱟᱨ ᱵᱟᱹᱲᱛᱤ ᱧᱚᱜ ᱦᱩᱭ ᱞᱮᱱᱠᱷᱟᱱ ᱫᱚ ᱵᱟᱡᱟᱨ ᱥᱮᱫ ᱦᱚᱸᱞᱮ ᱤᱫᱤᱭᱫᱟ ᱚᱱᱮ ᱚᱝᱠᱟ ᱚᱱᱟ ᱵᱟᱜᱟᱱ ᱠᱟᱛᱮᱫ ᱟᱹᱰᱤ ᱥᱩᱵᱤᱛᱟᱞᱤᱧ ᱟᱹᱭᱠᱹᱟᱣ ᱠᱮᱫᱟ ᱟᱨ ᱤᱧ ᱵᱟᱝ ᱛᱟᱦᱮᱱ ᱥᱚᱢᱚᱭ ᱦᱚᱸ ᱠᱟᱹᱴᱤᱡ ᱵᱚᱭᱦᱟ ᱦᱚᱸᱭ ᱧᱮᱞ ᱧᱮᱯᱮᱞ ᱫᱷᱮᱪᱟᱜ ᱠᱟᱱᱟ ᱵᱟᱜᱟᱱ ᱦᱚᱸ ᱢᱚᱡᱽ ᱛᱮᱜᱮᱭ ᱡᱚᱜᱟᱣ ᱡᱚᱛᱚᱱ ᱫᱟ ᱟᱨ ᱚᱱᱟ ᱵᱟᱜᱟᱱ ᱠᱚᱨᱟᱣ ᱠᱟᱛᱮᱫ ᱟᱹᱰᱤ ᱥᱩᱡᱳᱜᱽ ᱥᱩᱵᱤᱫᱟᱞᱤᱧ ᱧᱟᱢᱫᱟ ᱟᱹᱞᱤᱧ ᱯᱟᱭᱥᱟ ᱴᱟᱠᱟ ᱠᱷᱚᱱ ᱞᱤᱧ ᱵᱟᱧᱪᱟᱜ ᱠᱟᱱᱟ ᱚᱱᱟ ᱠᱷᱚᱱ ᱜᱮᱞᱤᱧ ᱩᱫᱷᱟᱹᱨᱚᱜ ᱠᱟᱱᱟ ᱚᱱᱟ ᱚᱝᱠᱟ ᱤᱧ ᱵᱟᱝ ᱛᱟᱦᱮᱱ ᱠᱷᱟᱱ ᱨᱮᱦᱚᱸ ᱵᱚᱭᱦᱟᱭ ᱚᱱᱟ ᱠᱚᱫᱚᱭ ᱥᱚᱞᱦᱟ ᱜᱚᱴᱟᱭᱫᱟ ᱟᱨ ᱱᱤᱭᱟᱹ ᱠᱷᱟᱹᱛᱤᱨ ᱜᱮ ᱤᱧ ᱵᱚᱭᱦᱟ ᱦᱟᱜ ᱦᱚᱸ ᱟᱹᱰᱤ ᱜᱟᱱ ᱜᱮ ᱜᱚᱨᱚᱡᱽ ᱢᱮᱱᱟᱜ ᱛᱟᱭᱟ